ᱦᱳᱭ ᱤᱧᱟᱹᱜ ᱢᱤᱫᱴᱟᱝ ᱯᱩᱛᱷᱤ ᱢᱮᱱᱟᱜᱼᱟ ᱡᱟᱦᱟᱸ ᱫᱚ ᱟᱹᱰᱤᱧ ᱠᱩᱥᱤᱭᱟᱜᱼᱟ ᱱᱚᱣᱟ ᱨᱮᱫᱚ ᱟᱵᱚ ᱡᱷᱟᱲᱠᱷᱚᱸᱰ ᱫᱤᱥᱚᱢ ᱨᱮᱱ ᱵᱤᱨ ᱵᱟᱱᱴᱟ ᱠᱚ ᱵᱟᱵᱚᱫᱽ ᱟᱨ ᱱᱟᱥᱮ ᱮᱴᱟᱜ ᱚᱱᱚᱞ ᱠᱚᱦᱚᱸ ᱚᱞ ᱢᱮᱱᱟᱜᱼᱟ ᱡᱟᱦᱟᱸ ᱞᱮᱠᱟ ᱛᱤᱞᱠᱟᱹ ᱢᱟᱹᱡᱷᱤ ᱯᱚᱱᱰᱤᱛ ᱨᱚᱜᱷᱩᱱᱟᱛᱷ ᱢᱩᱨᱢᱩ ᱟᱵᱚᱣᱟᱜ ᱢᱟᱨᱟᱝ ᱯᱟᱨᱟᱵᱽ ᱯᱟᱨᱟᱵᱽᱼᱯᱩᱱᱟᱹᱭ ᱤᱫᱤ ᱠᱟᱛᱮᱫ ᱦᱚᱸ ᱚᱞ ᱟᱠᱟᱱᱟ ᱱᱚᱣᱟ ᱨᱮ ᱩᱱᱠᱩ ᱱᱟᱜᱟᱢᱨᱮ ᱪᱮᱫ ᱪᱮᱫ ᱠᱚ ᱠᱟᱹᱢᱤ ᱟᱠᱟᱫᱟ ᱩᱱᱠᱩᱣᱟᱜ ᱠᱟᱹᱢᱤ ᱚᱠᱟ ᱞᱮᱠᱟ ᱠᱚ ᱛᱟᱦᱮᱱ ᱛᱟᱦᱮᱸᱫ ᱪᱮᱫ ᱞᱮᱠᱟᱛᱮ ᱟᱵᱚ ᱯᱷᱩᱨᱜᱟᱹᱞ ᱨᱮ ᱛᱟᱦᱮᱱ ᱞᱟᱹᱜᱤᱫ ᱤᱝᱜᱽᱨᱮᱡᱽ ᱠᱚ ᱥᱟᱶ ᱞᱟᱹᱲᱦᱟᱹᱭ ᱠᱟᱛᱮᱫ ᱟᱠᱚᱣᱟᱜ ᱡᱤᱣᱤ ᱠᱚ ᱟᱞᱟᱭ ᱞᱮᱫᱟ ᱟᱨ ᱱᱤᱛ ᱚᱱᱟ ᱤᱫᱤ ᱠᱟᱛᱮᱫ ᱟᱵᱚ ᱟᱵᱚ ᱱᱚᱣᱟ ᱫᱷᱟᱹᱨᱛᱤ ᱨᱮ ᱯᱷᱩᱨᱜᱟᱹᱞ ᱨᱮ ᱱᱟᱯᱟᱭ ᱛᱮ ᱢᱮᱱᱟᱜ ᱵᱚᱱᱟ ᱜᱩᱨᱩ ᱜᱚᱢᱠᱮ ᱟᱵᱚᱣᱟᱜ ᱚᱞᱪᱤᱠᱤ ᱪᱮᱫ ᱞᱮᱠᱟᱛᱮ ᱜᱚᱲᱦᱚᱱ ᱠᱟᱛᱮᱫ ᱠᱮᱫᱟᱭ ᱪᱤᱠᱤ ᱪᱟᱨᱦᱟᱣ ᱯᱟᱥᱱᱟᱣ ᱨᱮ ᱠᱩᱨᱩᱢᱩᱴᱩ ᱪᱷᱩᱴᱟᱹᱣ ᱞᱮᱱᱛᱮ ᱱᱤᱛ ᱟᱵᱚ ᱚᱱᱟ ᱵᱚᱱ ᱵᱮᱵᱚᱦᱟᱨ ᱫᱟᱲᱮᱭᱟᱜ ᱠᱟᱱᱟ ᱟᱵᱚᱣᱟᱜ ᱢᱟᱨᱟᱝ ᱯᱚᱨᱚᱵᱽᱼᱯᱩᱱᱟᱹᱭ ᱤᱫᱤ ᱠᱟᱛᱮᱫ ᱟᱹᱰᱤ ᱯᱩᱥᱴᱟᱹᱣ ᱥᱟᱺᱦᱤᱡ ᱵᱤᱪᱷᱱᱟᱹ ᱠᱟᱛᱮᱫ ᱚᱞ ᱟᱠᱟᱱᱟ ᱚᱱᱟᱛᱮ ᱱᱚᱣᱟ ᱫᱚ ᱟᱹᱰᱤᱧ ᱜᱚᱨᱚᱡᱟᱜᱼᱟ ᱟᱨ ᱱᱚᱣᱟ ᱯᱩᱛᱷᱤ ᱫᱚ ᱤᱧ ᱯᱟᱞᱮᱫ ᱢᱚᱬᱮᱼᱛᱩᱨᱩᱭ ᱫᱷᱟᱣ ᱜᱟᱱᱤᱧ ᱯᱟᱲᱦᱟᱣ ᱟᱠᱟᱫᱼᱟ